ᱤᱧ ᱧᱩᱛ ᱧᱤᱫᱟᱹᱨᱮ ᱪᱮᱬᱮ ᱠᱚᱫᱚ ᱢᱮᱱᱠᱷᱟᱱ ᱱᱩᱠᱩ ᱡᱟᱦᱟᱸ ᱠᱚ ᱢᱮᱛᱟ ᱠᱚ ᱠᱟᱱᱟ ᱠᱚᱠᱚᱨ

ᱠᱚᱠᱚᱨ ᱫᱩᱸᱫᱩ ᱱᱩᱠᱩ ᱫᱚ ᱧᱩᱛ ᱧᱤᱫᱟᱹ ᱠᱚ ᱫᱟᱬᱟᱱᱟ ᱫᱩᱸᱫᱩ ᱡᱩᱫᱤ ᱟᱹᱵᱤᱱᱟᱜ ᱢᱮᱱᱠᱷᱟᱱ ᱚᱲᱟᱜ ᱥᱩᱨ ᱫᱷᱟᱨᱮ ᱠᱚᱨᱮ ᱟᱹᱵᱤᱱᱟᱜ ᱡᱟᱭᱜᱟ ᱨᱮ ᱡᱩᱫᱤ ᱠᱚ ᱨᱟᱜᱟ ᱧᱤᱫᱟᱹ ᱮᱱᱠᱷᱟᱱ ᱱᱚᱣᱟ ᱫᱚᱠᱚ ᱚᱥᱩᱵᱷᱚ ᱢᱮᱱ ᱛᱮᱠᱚ ᱢᱮᱛᱟᱜ ᱠᱟᱱᱟ ᱟᱨ ᱟᱹᱵᱤᱱ ᱡᱩᱫᱤ ᱡᱟᱦᱟᱸ ᱥᱮᱫ ᱧᱤᱫᱟᱹ ᱵᱟᱦᱨᱮ ᱠᱚᱵᱮᱱ ᱩᱰᱩᱠᱚᱜ ᱡᱚᱦᱚᱜ ᱠᱚ ᱠᱚᱠᱚᱨ ᱠᱚ ᱫᱩᱸᱫᱩ ᱠᱚᱠᱚ ᱨᱟᱜ ᱫᱟᱨᱟᱢ ᱟᱹᱵᱤᱱ ᱠᱷᱟᱱ ᱵᱷᱟᱹᱵᱤ ᱠᱟᱜ ᱵᱤᱱ ᱱᱟᱦᱟᱜ ᱱᱚᱣᱟ ᱠᱷᱟᱹᱛᱨᱤ ᱜᱮ ᱪᱮᱫ ᱠᱚᱪᱚᱝ ᱮᱴᱠᱮᱴᱚᱬᱮ ᱦᱩᱭᱩᱜ ᱞᱟᱹᱜᱤᱫ ᱟᱨ ᱥᱮᱨᱢᱟ ᱨᱮᱱᱟᱜ ᱫᱟᱜ ᱡᱟᱹᱲᱤ ᱞᱮᱠᱟ ᱛᱮᱠᱷᱟᱱ ᱱᱩᱠᱩ ᱡᱟᱦᱟᱸ ᱢᱮᱛᱟ ᱠᱚ ᱠᱟᱱᱟ ᱠᱚᱭᱮᱞ ᱪᱮᱬᱮ ᱡᱷᱩᱲ ᱩᱢᱩᱞᱨᱮ ᱠᱩᱦᱩᱼᱠᱩᱦᱩᱭ ᱨᱟᱜ ᱞᱮᱠᱷᱟᱱ ᱱᱩᱠᱩ ᱫᱚ ᱫᱟᱜᱠᱚ ᱟᱹᱜᱩᱭᱟ